ᱤᱧᱟᱹᱜ ᱴᱚᱴᱷᱟ ᱨᱮᱱ ᱫᱚ ᱟᱹᱰᱤ ᱮᱴᱟᱜ ᱜᱟᱶᱛᱟ ᱠᱚᱦᱚᱸ ᱢᱮᱱᱟᱜ ᱠᱚᱜᱮᱭᱟ ᱡᱮ ᱟᱫᱚ ᱩᱱᱠᱩ ᱠᱚ ᱪᱷᱟᱰᱟ ᱠᱟᱛᱮᱫ ᱟᱯᱱᱟᱨᱟᱜ ᱡᱟᱦᱟᱸ ᱢᱮᱱᱟᱜᱼᱟ ᱞᱟᱠᱪᱟᱨ ᱚᱱᱟ ᱞᱟᱠᱪᱟᱨ ᱵᱟᱧᱪᱟᱣ ᱫᱚᱦᱚ ᱞᱟᱹᱜᱤᱫ ᱛᱮᱫᱚ ᱟᱯᱱᱟᱨᱟᱜ ᱜᱷᱟᱹᱲᱤ ᱜᱷᱟᱹᱲᱤ ᱡᱳᱜᱟᱡᱳᱜᱽ ᱥᱮ ᱚᱠᱛᱚ ᱫᱚ ᱮᱢᱚᱜ ᱦᱩᱭᱩᱜ ᱠᱟᱱᱟ ᱟᱨ ᱵᱟᱝᱠᱷᱟᱱ ᱚᱱᱟ ᱞᱟᱠᱪᱟᱨ ᱨᱮᱱᱟᱜ ᱟᱹᱨᱤᱪᱟᱹᱞᱤ ᱠᱷᱚᱱ ᱫᱚ ᱟᱢᱫᱚᱢ ᱯᱩᱪᱩᱜ ᱩᱛᱟᱹᱨᱚᱜᱼᱟ ᱚᱱᱟ ᱞᱮᱠᱟᱛᱮ ᱟᱯᱱᱟᱨᱟᱜ ᱡᱟᱦᱟᱸ ᱱᱮᱭᱟᱢ ᱱᱮᱢᱟᱪᱟᱨ ᱟᱪᱟᱨ ᱟᱪᱟᱨᱼ ᱵᱮᱵᱷᱟᱨ ᱢᱮᱱᱟᱜᱼᱟ ᱚᱱᱟ ᱠᱷᱚᱱ ᱫᱚ ᱡᱮᱢᱚᱱ ᱟᱞᱚ ᱯᱩᱪᱩᱡᱚᱜ ᱞᱟᱜᱟᱱ ᱞᱮᱠᱟᱛᱮ ᱥᱟᱱᱛᱟᱲ ᱨᱮ ᱱᱤᱡᱮᱨᱟᱜ ᱞᱟᱜᱟᱱ ᱛᱮᱫᱚ ᱪᱮᱫᱚᱜ ᱥᱮ ᱵᱟᱧᱪᱟᱣ ᱫᱚᱦᱚᱭ ᱞᱟᱜᱟᱱ ᱛᱮᱫᱚ ᱜᱷᱟᱹᱲᱤ ᱜᱷᱟᱹᱲᱤ ᱚᱠᱛᱚ ᱫᱚ ᱮᱢᱚᱜ ᱦᱩᱭᱩᱜ ᱜᱮᱭᱟ